ᱦᱮᱞᱳ ᱦᱩᱸ ᱵᱟᱝᱜᱟᱞ ᱢᱩᱨᱥᱤᱫᱟᱵᱟᱫᱽ ᱠᱷᱚᱱᱤᱧ ᱨᱚᱲᱫᱟ ᱢᱮᱱᱮᱫ ᱠᱟᱱ ᱛᱟᱦᱱᱟ ᱦᱮᱞᱳ ᱦᱮᱞᱳ ᱢᱮᱱᱫᱟᱹᱧ ᱡᱷᱟᱲᱠᱷᱚᱸᱰ ᱨᱮᱜᱮ ᱞᱟᱜᱟᱣ ᱠᱟᱱᱟ ᱚ ᱚ ᱠᱤᱪᱷᱩ ᱟᱯᱮ ᱡᱷᱟᱲᱠᱷᱚᱸᱰ ᱨᱮᱱᱟᱜ ᱵᱚᱞᱮ ᱥᱤᱫᱩ ᱠᱟᱹᱱᱩ ᱪᱟᱸᱫᱽ ᱵᱷᱟᱭᱨᱳ ᱪᱩᱱᱩ ᱢᱩᱨᱢᱩ ᱩᱱᱠᱩᱣᱟᱜ ᱠᱟᱛᱷᱟ ᱠᱚ ᱛᱷᱚᱲᱟ ᱵᱟᱲᱟᱭ ᱥᱟᱱᱟᱭᱤᱫᱤᱧ ᱠᱟᱱᱟ ᱦᱩᱸ ᱦᱩᱸ ᱚ ᱦᱮᱸ ᱟᱪᱪᱷᱟ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱦᱮᱸ ᱦᱮᱸ ᱟᱪᱪᱷᱟ ᱦᱩᱸ ᱦᱮᱸ ᱦᱮᱸ ᱦᱮᱸ ᱦᱮᱸ ᱟᱪᱪᱷᱟ ᱦᱮᱸ ᱦᱮᱸ ᱟᱪᱪᱷᱟ ᱦᱩᱸ ᱛᱚ ᱦᱩᱸ ᱟᱪᱪᱷᱟ ᱦᱮᱸ ᱦᱩᱸ ᱦᱩᱸ ᱦᱮᱸ ᱟᱪᱪᱷᱟ ᱦᱮᱸ ᱦᱮᱸ ᱦᱮᱸ ᱦᱮᱸ ᱟᱪᱪᱷᱟ ᱦᱩᱸ ᱦᱩᱸ ᱦᱩᱸ ᱦᱩᱸ ᱦᱮᱸ ᱦᱩᱸ ᱦᱮᱸ ᱦᱮᱸ ᱟᱹᱰᱤ ᱵᱮᱥᱮᱢ ᱞᱟᱹᱭ ᱠᱮᱫᱟ ᱦᱮᱸ ᱦᱮᱸ ᱛᱚ ᱤᱭᱟᱹ ᱦᱮᱸ ᱢᱟ ᱛᱚᱵᱮ ᱦᱩᱸ ᱦᱮᱸ ᱢᱟ ᱟᱹᱰᱤ ᱵᱮᱥ ᱦᱮᱸ ᱡᱚᱦᱟᱨ ᱜᱮ